ᱟᱞᱮᱭᱟᱜ ᱯᱚᱨᱚᱵᱽ ᱠᱚᱫᱚ ᱵᱷᱤᱱᱟᱹ ᱵᱷᱤᱱᱟᱹ ᱨᱤᱛᱩᱨᱮ ᱵᱷᱤᱱᱟᱹ ᱵᱷᱤᱱᱟᱹ ᱯᱚᱨᱚᱵᱽ ᱞᱮ ᱢᱟᱱᱟᱣᱟ ᱱᱤᱛᱳᱜ ᱥᱟᱢᱟᱝ ᱟᱠᱟᱱ ᱨᱳᱦᱱᱤ ᱯᱚᱨᱚᱵᱽ ᱫᱚ ᱱᱚᱣᱟ ᱟᱞᱮ ᱥᱤᱛᱩᱝ ᱡᱚᱠᱷᱚᱱᱞᱮ ᱯᱚᱨᱚᱵᱚᱜᱼᱟ ᱟᱨ ᱱᱚᱣᱟ ᱨᱳᱦᱱᱤ ᱯᱚᱨᱚᱵᱽ ᱨᱮᱫᱚ ᱯᱮᱲᱟ ᱠᱚᱞᱮ ᱱᱮᱣᱛᱟ ᱵᱟᱨᱛᱮ ᱠᱚᱣᱟ ᱟᱨ ᱥᱟᱱᱟᱢ ᱯᱮᱲᱟ ᱠᱚ ᱱᱮᱣᱛᱟ ᱵᱟᱨᱛᱮ ᱠᱟᱛᱮᱫ ᱢᱤᱫ ᱛᱮᱞᱮ ᱡᱚᱢ ᱧᱩᱭᱟ ᱟᱨ ᱱᱚᱣᱟ ᱨᱳᱦᱱᱤ ᱯᱚᱨᱚᱵᱽ ᱨᱮᱫᱚ ᱡᱤᱞ ᱦᱟᱹᱠᱩ ᱯᱤᱴᱷᱟᱹ ᱠᱚ ᱦᱟᱱᱟ ᱚᱱᱠᱟᱱᱟᱜ ᱡᱚᱢᱼᱧᱩ ᱛᱮᱭᱟᱜ ᱞᱮ ᱛᱮᱭᱟᱨᱟ ᱟᱨ ᱥᱟᱱᱟᱢ ᱦᱚᱲ ᱢᱤᱫᱛᱮ ᱡᱚᱢ ᱦᱟᱹᱯᱟᱹᱴᱤᱧ ᱟᱞᱮ ᱱᱚᱣᱟ ᱨᱳᱦᱱᱤ ᱯᱚᱨᱚᱵᱽ ᱫᱚ ᱮᱨᱚᱜ ᱯᱚᱨᱚᱵᱽ ᱢᱮᱱᱛᱮᱫ ᱞᱮ ᱢᱟᱱᱟᱣ ᱟᱹᱜᱩᱭᱮᱫᱼᱟ ᱥᱮᱫᱟᱭ ᱠᱷᱚᱱᱟᱜ ᱱᱚᱣᱟ ᱨᱳᱦᱱᱤ ᱯᱚᱨᱚᱵᱽ ᱫᱚ ᱦᱟᱯᱲᱟᱢ ᱠᱚᱴᱷᱮᱱ ᱠᱷᱚᱱᱞᱮ ᱧᱮᱞ ᱟᱹᱜᱩ ᱟᱠᱟᱫᱟ ᱟᱨ ᱱᱚᱣᱟ ᱮᱨᱚᱜ ᱮᱦᱚᱵ ᱟᱠᱟᱱ ᱚᱠᱛᱚ ᱨᱮ ᱱᱚᱣᱟ ᱨᱳᱦᱱᱤ ᱯᱚᱨᱚᱵᱽ ᱫᱚ ᱟᱞᱮ ᱟᱹᱛᱩ ᱫᱤᱥᱚᱢ ᱥᱮᱫ ᱨᱮᱫᱚ ᱟᱹᱰᱤ ᱨᱟᱹᱥᱠᱟᱹ ᱛᱮᱠᱚ ᱢᱟᱱᱟᱣ ᱟᱹᱜᱩᱭᱮᱫᱟ